ᱟᱛᱳ ᱨᱮ ᱫᱤᱥᱣᱟᱹ ᱠᱚ ᱞᱟᱹᱜᱤᱫ ᱟᱹᱱ ᱵᱮᱱᱟᱣ ᱞᱮᱠᱷᱟᱱ ᱚᱥᱩᱵᱤᱫᱷᱟ ᱜᱮ ᱦᱩᱭᱩᱜ ᱟ ᱪᱮᱫᱟᱜ ᱥᱮ ᱟᱛᱳ ᱨᱮᱱ ᱫᱤᱥᱣᱟᱹ ᱠᱚ ᱞᱟᱹᱜᱤᱫ ᱟᱹᱱ ᱟᱹᱨᱤ ᱫᱚ ᱥᱮᱫᱟᱭ ᱠᱷᱚᱱ ᱜᱮ ᱢᱮᱱᱟᱜ ᱟ ᱯᱤᱲᱦᱤ ᱠᱷᱚᱱ ᱯᱤᱲᱦᱤ ᱩᱱᱠᱩᱣᱟᱜ ᱫᱚ ᱟᱹᱱ ᱟᱹᱨᱤ ᱵᱮᱵᱚᱥᱛᱷᱟ ᱢᱮᱱᱟᱜ ᱛᱟᱠᱚᱣᱟ ᱟᱨ ᱟᱛᱳ ᱨᱮᱱ ᱫᱤᱥᱣᱟᱹ ᱠᱚ ᱫᱚ ᱚᱱᱟ ᱥᱮᱫᱟᱭ ᱨᱮᱭᱟᱜ ᱟᱹᱱ ᱟᱹᱨᱤ ᱛᱮᱜᱮ ᱱᱤᱛ ᱦᱟᱹᱵᱤᱡ ᱠᱚ ᱛᱟᱲᱟᱢ ᱟᱠᱟᱫᱟ ᱩᱱᱠᱩ ᱨᱮᱱ ᱫᱚ ᱵᱤᱪᱟᱹᱨ ᱞᱟᱹᱜᱤᱫ ᱢᱟᱹᱡᱷᱤ ᱵᱟᱵᱟ ᱵᱚᱸᱜᱟ ᱞᱟᱹᱜᱤᱫ ᱱᱟᱭᱠᱮ ᱢᱮᱱᱟᱭᱟ ᱟᱨ ᱥᱟᱶᱛᱮ ᱯᱤᱲ ᱯᱟᱨᱜᱟᱱᱟ ᱥᱟᱶᱛᱮ ᱚᱱᱟ ᱠᱷᱚᱱ ᱞᱟᱹᱴᱩ ᱵᱤᱪᱟᱹᱨ ᱫᱚ ᱢᱮᱱᱟᱜ ᱛᱟᱠᱚᱣᱟ ᱥᱩᱛᱟᱹᱱ ᱴᱟᱺᱰᱤ ᱞᱚ ᱵᱤᱨ ᱵᱤᱪᱟᱹᱨ ᱴᱟᱺᱰᱤ ᱱᱚᱝᱠᱟ ᱞᱮᱠᱟᱛᱮ ᱟᱛᱳ ᱨᱮᱱ ᱫᱤᱥᱣᱟᱹ ᱠᱚᱫᱚ ᱫᱤᱥᱣᱟᱹ ᱠᱚᱣᱟᱜ ᱫᱚ ᱡᱚᱛᱷᱟᱛ ᱟᱹᱱ ᱢᱮᱱᱟᱜ ᱛᱟᱠᱚᱣᱟ ᱟᱨ ᱱᱟᱣᱟ ᱠᱟᱨ ᱛᱮ ᱟᱹᱱ ᱵᱮᱱᱟᱣ ᱞᱮᱠᱷᱟᱱ ᱟᱛᱳ ᱨᱮᱱ ᱫᱤᱥᱣᱟᱹ ᱠᱚ ᱵᱟᱝ ᱠᱚ ᱵᱟᱛᱟᱣ ᱞᱟᱹᱜᱤᱫᱚᱜ ᱟ ᱱᱚᱣᱟ ᱞᱮᱠᱟᱛᱮ ᱟᱹᱱ ᱵᱮᱱᱟᱣ ᱫᱚ ᱚᱥᱩᱵᱤᱫᱷᱟ ᱜᱮ ᱯᱟᱲᱟᱜ ᱟ